ᱥᱟᱱᱛᱟᱞᱤ ᱯᱟᱹᱨᱥᱤ ᱫᱚ ᱟᱵᱚ ᱦᱚᱲ ᱦᱚᱯᱚᱱᱟᱜ ᱟᱹᱰᱤ ᱧᱩᱛᱩᱢᱟᱱᱟᱜ ᱯᱟᱹᱨᱥᱤ ᱠᱟᱱ ᱛᱟᱵᱚᱱᱟ ᱡᱮᱞᱮᱠᱟ ᱟᱵᱚ ᱫᱚ ᱥᱟᱱᱛᱟᱞ ᱟᱹᱫᱤᱵᱟᱹᱥᱤ ᱦᱚᱲ ᱦᱚᱯᱚᱱ ᱠᱟᱱᱟ ᱵᱚᱱ ᱚᱱᱟ ᱤᱭᱟᱹᱛᱮ ᱮᱴᱟᱜ ᱠᱚᱣᱟᱜ ᱡᱟᱹᱛ ᱠᱷᱚᱱ ᱫᱚ ᱟᱵᱚᱣᱟᱜ ᱥᱟᱱᱛᱟᱞᱤ ᱵᱷᱟᱥᱟ ᱫᱚ ᱯᱟᱹᱨᱥᱤ ᱫᱚ ᱟᱹᱰᱤ ᱱᱟᱢ ᱟᱱᱟᱜ ᱯᱟᱹᱨᱥᱤ ᱠᱟᱱ ᱛᱟᱵᱚᱱᱟ ᱡᱮᱞᱮᱠᱟ ᱟᱵᱚᱣᱟᱜ ᱯᱟᱹᱨᱥᱤ ᱨᱮᱫᱚ ᱮᱱᱮᱡ ᱥᱮᱨᱮᱧ ᱨᱚᱲ ᱞᱟᱸᱫᱟ ᱨᱟᱜ ᱦᱚᱢᱚᱨ ᱮᱢᱟᱱ ᱛᱮᱭᱟᱜ ᱢᱮᱱᱟᱜ ᱛᱟᱵᱚᱱᱟ ᱥᱮ ᱫᱤᱠᱩ ᱠᱚᱫᱚ ᱟᱵᱚᱣᱟᱜ ᱯᱟᱹᱨᱥᱤ ᱠᱷᱚᱱ ᱫᱚ ᱚᱱᱟᱛᱮ ᱟᱹᱰᱤ ᱟᱞᱟᱜᱽ ᱜᱮᱛᱟ ᱠᱚᱣᱟ ᱥᱮ ᱡᱩᱫᱟᱹ ᱜᱮᱭᱟ ᱚᱱᱟ ᱤᱭᱟᱹᱛᱮ ᱟᱵᱚᱣᱟᱜ ᱵᱷᱟᱥᱟ ᱫᱚ ᱥᱟᱱᱛᱟᱞᱤ ᱵᱷᱟᱥᱟ ᱫᱚ ᱟᱹᱰᱤ ᱢᱚᱡᱽ ᱥᱮ ᱱᱟᱯᱟᱭ ᱯᱟᱹᱨᱥᱤ ᱠᱟᱱ ᱛᱟᱵᱚᱱᱟ ᱚᱱᱟ ᱤᱭᱟᱹᱛᱮ ᱟᱵᱚ ᱦᱚᱸ ᱟᱵᱚᱣᱟᱜ ᱥᱟᱱᱛᱟᱞᱤ ᱯᱟᱹᱨᱥᱤ ᱫᱚ ᱟᱹᱰᱤ ᱟᱞᱟᱜᱽ ᱜᱮᱛᱟᱵᱚᱱᱟ ᱚᱱᱟ ᱠᱷᱚᱱ ᱫᱚ ᱥᱮ ᱟᱹᱰᱤ ᱱᱟᱯᱟᱭ ᱛᱟᱵᱚᱱᱟ